ᱥᱟᱦᱟᱨ ᱨᱮᱱᱟᱜ ᱰᱟᱦᱟᱨ ᱨᱮ ᱞᱩᱛᱩᱨ ᱨᱮ ᱦᱮᱰ ᱯᱷᱳᱱ ᱞᱟᱜᱟᱣ ᱠᱟᱛᱮᱜ ᱛᱟᱲᱟᱢ ᱫᱚ ᱟᱹᱰᱤᱜᱮ ᱵᱟᱹᱲᱤᱡᱼᱟ ᱪᱮᱫᱟᱜ ᱥᱮ ᱥᱟᱦᱟᱨ ᱨᱮᱫᱚ ᱟᱭᱢᱟ ᱟᱭᱢᱟ ᱜᱟ ᱰᱤ ᱪᱟᱞᱟᱜᱼᱟ ᱮᱱᱠᱷᱟᱱ ᱚᱱᱮ ᱡᱮ ᱞᱩᱛᱩᱨ ᱨᱮ ᱦᱮᱰ ᱯᱷᱳᱱ ᱵᱚᱱ ᱞᱟᱜᱟᱣ ᱠᱟᱜ ᱫᱚ ᱪᱮᱫ ᱦᱚᱸ ᱵᱟᱝ ᱟᱸᱡᱚᱢᱚᱜᱼᱟ ᱚᱱᱟ ᱠᱷᱟᱹᱛᱤᱨ ᱛᱮ ᱚᱜᱷᱚᱴᱚᱱ ᱜᱷᱚᱴᱟᱣ ᱫᱟᱲᱮᱭᱟᱜᱼᱟ ᱚᱱᱟ ᱦᱚᱛᱮ ᱛᱮ ᱦᱮᱰ ᱯᱷᱳᱱ ᱞᱟᱜᱟᱣ ᱫᱚ ᱵᱟᱹᱲᱤᱡ ᱜᱮᱭᱟ